ᱤᱧᱟᱹᱜ ᱥᱟᱦᱟᱨ ᱥᱮ ᱟᱛᱳ ᱨᱮ ᱥᱮ ᱤᱧᱟᱹᱜ ᱚᱲᱟᱜ ᱨᱮᱦᱚᱸ ᱯᱚᱛᱚᱵ ᱢᱩᱨᱟᱹᱭ ᱢᱮᱱᱟᱜ ᱜᱮᱭᱟ ᱤᱧ ᱫᱚ ᱥᱟᱸᱜᱷᱟᱨ ᱨᱮᱱᱟᱜ ᱯᱩᱛᱷᱤ ᱯᱟᱲᱦᱟᱣᱤᱧ ᱠᱩᱥᱤᱭᱟᱜᱼᱟ ᱚᱱᱟ ᱥᱟᱶᱛᱮ ᱥᱟᱶᱦᱮᱫ ᱨᱮᱭᱟᱜ ᱯᱩᱛᱷᱤ ᱠᱚᱦᱚᱸ ᱯᱟᱲᱦᱟᱣ ᱫᱚᱧ ᱠᱩᱥᱤᱭᱟᱜ ᱜᱮᱭᱟ